ᱦᱮᱞᱳ ᱦᱮᱸ ᱦᱮᱸ ᱡᱚᱸᱦᱟᱨ ᱜᱮ ᱦᱮᱸ ᱞᱟᱹᱭ ᱢᱮ

ᱟᱪᱪᱷᱟ ᱟᱪ ᱪᱷᱟ ᱚᱠᱟ ᱚᱠᱟ ᱯᱟᱴᱤᱨᱮᱱ ᱦᱚᱲ ᱠᱚ ᱞᱟᱹᱲᱦᱟᱹᱭ ᱟᱠᱟᱱᱟ ᱟᱪ ᱪᱷᱟ ᱟᱨ ᱚᱱᱟ ᱫᱚ ᱛᱤᱦᱮᱧ ᱜᱮ ᱥᱮ ᱟᱨᱚ ᱞᱟᱦᱟ ᱧᱚᱜ ᱠᱷᱚᱡ ᱟᱪ ᱪᱷᱟ ᱛᱤ ᱛᱤᱱ ᱜᱷᱟᱲᱤᱡ ᱦᱩᱭᱮᱱᱟ ᱚ ᱟᱨ ᱚ ᱟᱨ ᱟᱪᱪᱷᱟ ᱯᱩᱞᱤᱥ ᱥᱮ ᱛᱷᱟᱱᱟ ᱨᱮ ᱠᱷᱚᱵᱚᱨ ᱮᱢ ᱦᱩᱭ ᱟᱠᱟᱱᱟ ᱟᱪ ᱪᱷᱟ ᱟᱨ ᱟᱨ ᱛᱟᱦᱞᱮ ᱛᱤᱱᱟᱹᱜ ᱜᱟᱱ ᱦᱚᱲ ᱠᱚ ᱜᱷᱟᱹᱞ ᱟᱠᱟᱱᱟ ᱟᱨ ᱩᱝᱠᱩ ᱫᱚ ᱚᱠᱟ ᱚᱠᱟ ᱯᱟᱴᱤᱨᱮᱱ ᱦᱚᱲ ᱠᱚ ᱫᱟᱞ ᱚ ᱪᱚ ᱟᱠᱟᱱᱟ ᱴᱤ ᱮᱢ ᱥᱤ ᱨᱮᱱ ᱥᱮ ᱵᱤ ᱡᱮ ᱯᱤ ᱨᱮᱱ ᱟᱪ ᱪᱷᱟ ᱟᱨ ᱚᱠᱟ

ᱟᱪ ᱪᱷᱟ ᱛᱮᱦᱮᱧ ᱠᱤ ᱚᱸᱰᱮ ᱢᱤᱪᱷᱤᱞ ᱮᱢᱟᱱ ᱱᱚᱝᱠᱟᱱᱟᱜ ᱡᱟᱦᱟᱸᱱᱟᱜ ᱪᱟᱞᱟᱜ ᱠᱟᱱ ᱛᱟᱦᱮᱸᱱᱟ ᱥᱮ ᱮᱢᱱᱤ ᱜᱮᱠᱚ ᱞᱟᱹᱲᱦᱟᱹᱭ ᱠᱟᱱᱟ ᱦᱮᱸ ᱦᱮᱸ ᱚᱻ ᱛᱟᱞᱦᱮ ᱢᱤᱪᱷᱤᱞ ᱠᱚᱫᱚ ᱵᱟᱝ ᱦᱩᱭ ᱟᱠᱟᱱᱟ ᱛᱟᱭ ᱛᱚ ᱟᱪ ᱪᱷᱟ ᱞᱟᱹᱲᱦᱟᱹᱭ ᱨᱮᱫᱚ ᱠᱷᱟᱞᱤ ᱠᱚᱲᱟ ᱜᱮ ᱥᱮᱞᱮᱫ ᱢᱟᱱᱟᱜ ᱠᱚᱣᱟ ᱥᱮ ᱟᱭᱩ ᱦᱚᱲ ᱠᱚ ᱠᱩᱲᱤ ᱜᱤᱫᱽᱨᱟᱹ ᱠᱚᱦᱚᱸ ᱥᱮᱞᱮᱫ ᱢᱮᱱᱟᱜ ᱠᱚᱣᱟ ᱟᱪᱪᱷᱟ ᱮᱠᱷᱮᱱ ᱠᱚᱲᱟ ᱜᱮ ᱠᱚ ᱞᱟᱹᱲᱦᱟᱹᱭ ᱠᱟᱱᱟ ᱟᱨ ᱱᱚᱝᱠᱟ ᱡᱟᱦᱟᱸᱱᱟᱜ ᱵᱳᱢ ᱠᱚᱠᱚ ᱚᱴᱮᱡ ᱮᱫᱟ ᱥᱮ ᱪᱮᱫ ᱟᱪ ᱪᱷᱟ ᱦᱮᱸ ᱟᱨ ᱡᱟᱦᱟᱸᱭ ᱠᱚᱠᱚ ᱞᱟᱹᱲᱦᱟᱹᱭ ᱠᱟᱱᱟ ᱩᱱᱠᱩ ᱫᱚ ᱚᱱᱟ ᱟᱹᱛᱩ ᱨᱮᱱ ᱠᱟᱱ ᱜᱮᱭᱟᱠᱚ ᱥᱮ ᱮᱴᱟᱜ ᱟᱹᱛᱩ ᱠᱚᱨᱮ ᱠᱷᱚᱡ ᱠᱚ ᱦᱮᱡ ᱟᱠᱟᱱᱟ

ᱚᱻ ᱱᱚᱣᱟ ᱴᱚᱞᱟ ᱨᱮᱱ ᱠᱟᱱ ᱜᱮᱭᱟ ᱠᱚ

ᱦᱮᱸ ᱦᱮᱸ ᱴᱷᱤᱠ ᱜᱮᱭᱟ ᱟᱪ ᱪᱷᱟ ᱴᱷᱤᱠ ᱜᱮᱭᱟ ᱴᱷᱤᱠ ᱜᱮᱭᱟ ᱟᱭᱢᱟ ᱥᱟᱨᱦᱟᱣ ᱵᱟᱰᱟᱭ ᱪᱚ ᱞᱟᱜᱤᱫ ᱛᱮ ᱦᱮᱸ ᱫᱚᱦ ᱦᱮᱸ ᱫᱚᱦᱚᱭ ᱢᱮ